ᱤᱧ ᱚᱴᱳ ᱨᱮᱧ ᱫᱮᱡ ᱠᱟᱱᱟ ᱛᱚ ᱚᱴᱳ ᱨᱮᱧ ᱫᱮᱡ ᱠᱟᱱᱟ ᱛᱚ ᱰᱟᱦᱟᱨ ᱟᱹᱰᱤ ᱠᱷᱟᱨᱟᱯ ᱛᱚ ᱛᱤᱨᱮᱧ ᱪᱟᱞᱟᱜᱼᱟ ᱛᱚ ᱱᱤᱛᱚᱜ ᱚᱴᱳ ᱰᱨᱟᱭᱵᱷᱟᱨ ᱠᱩᱞᱤᱭᱮ ᱦᱩᱭᱩᱜ ᱛᱤᱧᱟᱹ ᱛᱚ ᱫᱟᱫᱟ ᱱᱚᱼᱯᱟᱲᱟ ᱡᱟᱵᱮ ᱛᱚ ᱛᱤᱱᱟᱹᱜ ᱴᱟᱭᱤᱢ ᱞᱟᱜᱟᱣ ᱤᱧᱟᱹ ᱥᱮ ᱱᱚ ᱯᱟᱲᱟ ᱪᱟᱞᱟᱜ ᱛᱮ ᱛᱤᱱᱟᱹᱜ ᱴᱟᱭᱤᱢ ᱤᱧ ᱞᱟᱜᱟᱣ ᱤᱧᱟᱹ